ᱦᱮᱸ ᱥᱳᱥᱟᱞ ᱢᱤᱰᱤᱭᱟ ᱨᱮ ᱡᱟᱦᱟᱸ ᱠᱟᱞᱪᱟᱨᱟᱞ ᱵᱷᱤᱰᱭᱳ ᱠᱚ ᱡᱮᱴᱟ ᱠᱚ ᱟᱲᱟᱜ ᱦᱩᱭᱩᱜ ᱠᱟᱱᱟ ᱛᱚ ᱱᱚᱣᱟ ᱨᱮᱱᱟᱝ ᱢᱤᱫᱴᱮᱱ ᱟᱹᱰᱤ ᱵᱟᱹᱲᱤᱡ ᱫᱤᱠ ᱥᱮ ᱵᱷᱟᱜᱮ ᱫᱤᱠ ᱢᱮᱱᱟᱜᱼᱟ ᱛᱳ ᱱᱚᱣᱟ ᱞᱮᱠᱟᱛᱮ ᱵᱷᱟᱜᱮ ᱫᱤᱠ ᱠᱚᱫᱚ ᱦᱩᱭᱩᱜ ᱠᱟᱱᱟ ᱡᱮᱢᱚᱱ ᱟᱵᱚ ᱞᱟᱦᱟ ᱛᱮᱫᱚ ᱱᱚᱝᱠᱟᱱ ᱥᱳᱥᱟᱞ ᱢᱤᱰᱤᱭᱟ ᱵᱟᱝ ᱛᱟᱦᱮᱸ ᱠᱟᱱ ᱠᱟᱨᱚᱱ ᱛᱮ ᱛᱚ ᱟᱵᱚ ᱡᱟᱦᱟᱸᱭ ᱜᱮᱭ ᱪᱮᱫ ᱠᱟᱜ ᱠᱷᱟᱡ ᱫᱚ ᱩᱱᱤ ᱜᱮᱭ ᱵᱟᱲᱟᱭᱟ ᱩᱱᱤ ᱡᱩᱫᱤ ᱩᱱᱤ ᱦᱚᱸ ᱚᱠᱚᱭ ᱟᱨ ᱛᱟᱭᱚᱢ ᱫᱟᱨᱟᱢ ᱵᱟᱠᱚ ᱪᱮᱫ ᱫᱟᱲᱮᱭᱟᱜ ᱠᱟᱱ ᱛᱟᱦᱮᱱᱟ ᱟᱨ ᱱᱮᱛᱟᱨ ᱫᱚ ᱥᱳᱥᱟᱞ ᱢᱤᱰᱤᱭᱟ ᱠᱟᱨᱚᱱ ᱛᱮ ᱡᱟᱦᱟᱸᱭ ᱜᱮ ᱪᱮᱫ ᱫᱟᱲᱮᱭᱟᱜᱼᱟ ᱮᱴᱟᱜ ᱮᱴᱟᱜ ᱡᱟᱹᱛ ᱦᱚᱸᱠᱚ ᱪᱮᱫ ᱫᱟᱲᱮᱭᱟᱜ ᱠᱟᱱ ᱜᱮᱭᱟ ᱚᱱᱟᱦᱚᱸ ᱟᱨ ᱱᱤᱡᱮ ᱠᱚᱦᱚᱸ ᱚᱠᱚᱭ ᱠᱚ ᱵᱟᱹᱠᱩ ᱵᱟᱲᱟᱭᱟ ᱥᱮ ᱟᱛᱳ ᱴᱚᱞᱟ ᱠᱚᱨᱮ ᱦᱚᱸ ᱵᱟᱠᱚ ᱛᱟᱦᱮᱱᱟ ᱥᱳᱥᱟᱞ ᱢᱤᱰᱤᱭᱟᱨᱮ ᱡᱟᱦᱟᱸᱭ ᱡᱩᱫᱤ ᱠᱚ ᱟᱲᱟᱜ ᱞᱮᱠᱷᱟᱡ ᱩᱱᱤ ᱦᱚᱸᱭ ᱪᱮᱫ ᱫᱟᱲᱮᱜ ᱠᱟᱱᱟ ᱩᱱᱤ ᱦᱚᱸ ᱟᱸᱡᱚᱢ ᱛᱮᱥᱮ ᱧᱮᱞ ᱛᱮ ᱩᱱᱤᱭᱟᱜ ᱟᱵᱚᱣᱟᱜ ᱞᱟᱠᱪᱟᱨ ᱦᱚᱸ ᱡᱚᱛᱚᱭ ᱥᱟᱵ ᱫᱚᱦᱚ ᱫᱟᱲᱮᱭᱟᱜ ᱠᱟᱱᱟᱭ ᱯᱚᱨᱚᱵᱚᱨᱛᱤ ᱟᱭᱟᱜ ᱯᱨᱚᱡᱚᱱᱢᱚ ᱞᱟᱹᱜᱤᱫ ᱢᱟᱱᱮ ᱪᱮᱫ ᱫᱟᱲᱮᱭᱟᱜ ᱠᱟᱱᱟᱭ ᱫᱚᱦᱚ ᱫᱟᱲᱮᱭᱟᱜ ᱠᱟᱱᱟᱭ ᱟᱭᱟᱜ ᱛᱟᱨᱯᱚᱨ ᱟᱡᱨᱮᱱ ᱯᱚᱨᱚᱵᱚᱨᱛᱤ ᱯᱨᱚᱡᱚᱱᱢᱚ ᱞᱟᱹᱜᱤᱫ ᱟᱨ ᱠᱤᱪᱷᱩ ᱵᱟᱹᱲᱤᱡ ᱫᱤᱠ ᱦᱚᱸ ᱢᱮᱱᱟᱜᱼᱟ ᱡᱮ ᱟᱭᱢᱟ ᱨᱚᱠᱚᱢ ᱫᱤᱠ ᱦᱩᱭᱱᱟ ᱟᱵᱚᱣᱟᱜ ᱵᱤᱥᱮᱥ ᱠᱟᱨᱛᱮ ᱵᱟᱹᱲᱤᱡ ᱫᱤᱠ ᱫᱚ ᱵᱟᱹᱱᱩᱜᱼᱟ ᱟᱵᱚᱣᱟᱜ ᱞᱟᱠᱪᱟᱨ ᱡᱮᱦᱮᱛᱩ ᱫᱤᱥᱢ ᱦᱚᱲᱠᱚ ᱵᱟᱲᱟᱭ ᱫᱟᱲᱮᱭᱟᱜ ᱠᱟᱱᱟ ᱪᱮᱫ ᱞᱮᱠᱟ ᱵᱟᱝ ᱞᱮᱠᱟ ᱥᱮᱭ ᱨᱚᱠᱚᱢ ᱵᱤᱥᱮᱥ ᱫᱤᱠ ᱫᱚ ᱵᱟᱹᱧ ᱧᱮᱞ ᱧᱟᱢᱫᱟ ᱟᱫᱚ ᱱᱟᱥᱮ ᱱᱟᱥᱮᱜᱮ ᱛᱷᱚᱲᱟᱛᱷᱚᱲᱤ ᱢᱮᱱᱟᱜ ᱠᱷᱟᱡ ᱤᱧᱫᱚ ᱵᱟᱹᱧ ᱞᱟᱹᱭ ᱫᱟᱲᱮᱭᱟᱜ ᱠᱟᱱᱟ ᱡᱮ